ᱤᱧ ᱡᱚᱛᱚ ᱞᱮᱠᱟᱱᱟᱜ ᱠᱟᱹᱢᱤᱜᱤᱧ ᱵᱟᱲᱟᱭᱟ ᱡᱮᱢᱚᱱ ᱱᱚᱣᱟ ᱥᱟᱱᱛᱟᱲ ᱟᱭᱩ ᱵᱩᱰᱤᱠᱩ ᱡᱮᱢᱚᱱ ᱠᱩ ᱨᱚᱜᱼᱟ ᱯᱟᱛᱲᱟ ᱯᱟᱹᱴᱤ ᱡᱚᱱᱚᱜ ᱜᱟᱞᱟᱝ ᱯᱟᱹᱴᱭᱟᱹ ᱜᱟᱞᱟᱝ ᱠᱷᱟᱱᱛᱟ ᱨᱚᱜ ᱚᱱᱟᱢᱟᱧ ᱵᱟᱲᱟᱭ ᱜᱮᱭᱟ ᱟᱨᱦᱚᱸ ᱱᱚᱣᱟ ᱠᱟᱛᱷᱟᱥᱴᱤᱪ ᱥᱮᱞᱟᱭ ᱨᱮᱱᱟᱜ ᱠᱟᱹᱢᱤᱦᱚᱧ ᱵᱟᱲᱟᱭ ᱜᱮᱭᱟ ᱡᱮᱢᱚᱱ ᱮᱦᱚᱵ ᱠᱷᱚᱱ ᱨᱟᱱ ᱪᱮᱱ ᱵᱚᱠᱮᱭᱟ ᱦᱮᱢ ᱵᱚᱛᱟᱢ ᱚᱲᱟᱜ ᱨᱤᱯᱩ ᱟᱨ ᱱᱚᱣᱟ ᱠᱟᱛᱷᱟᱯᱷᱚᱨ ᱨᱮᱱᱟᱜ ᱡᱟ ᱡᱟ ᱥᱮᱞᱟᱭ ᱠᱟᱱᱟ ᱡᱚᱛᱚᱜᱤᱧ ᱵᱟᱲᱟᱭᱟ ᱱᱚᱣᱟ ᱫᱚᱧ ᱴᱨᱮᱱᱤᱝ ᱟᱠᱟᱱᱟᱹᱧ ᱚᱱᱟᱛᱮᱧ ᱵᱟᱲᱟᱭᱟ ᱟᱨ ᱥᱳᱭᱮᱴᱟᱨ ᱜᱟᱞᱟᱝᱦᱚᱸ ᱩᱯᱠᱟᱴᱟ ᱜᱟᱞᱟᱝ ᱦᱚᱧ ᱵᱟᱲᱟᱭ ᱜᱮᱭᱟ ᱚᱱᱟᱠᱩ ᱜᱟᱞᱟᱝ ᱤᱧ ᱵᱟᱲᱟᱭᱟ ᱤᱧ ᱠᱩᱥᱤᱭᱟᱜᱼᱟ ᱟᱨ ᱱᱚᱣᱟᱠᱩ ᱠᱟᱹᱢᱤᱠᱟᱛᱮᱫ ᱱᱚᱣᱟᱠᱩ ᱪᱤᱫᱠᱟᱛᱮᱫ ᱤᱧ ᱡᱮ ᱯᱨᱚᱰᱟᱠ ᱤᱧ ᱵᱮᱱᱟᱣᱮᱫᱟ ᱚᱨ ᱰᱟᱨ ᱨᱮᱱᱟᱜ ᱤᱧ ᱠᱟᱹᱢᱤᱭᱮᱫᱟ ᱟᱨ ᱱᱚᱣᱟ ᱯᱚᱰᱟᱠ ᱡᱚᱠᱷᱚᱱᱤᱧ ᱵᱮᱱᱟᱣ ᱟᱠᱟᱫᱟ ᱩᱱᱫᱚ ᱦᱟᱸᱰᱮ ᱱᱟᱰᱮ ᱢᱮᱞᱟᱨᱮᱱᱟᱜ ᱥᱩᱡᱚᱠ ᱤᱧ ᱧᱟᱢ ᱟᱠᱟᱫᱟ ᱡᱮᱢᱚᱱ ᱱᱚᱣᱟ ᱢᱮᱞᱟ ᱥᱮ ᱱᱚᱣᱟ ᱯᱨᱚᱰᱟᱠᱴ ᱞᱟᱹᱜᱤᱫ ᱤᱧᱫᱚ ᱫᱤᱞᱞᱤ ᱦᱟᱴᱨᱮ ᱢᱤᱫᱴᱮᱡ ᱫᱩᱲᱩᱵ ᱨᱮᱭᱟᱜ ᱥᱩᱡᱚᱜ ᱤᱧ ᱧᱟᱢᱞᱮᱫᱟ ᱥᱟᱱᱛᱤᱱᱤᱠᱮᱛᱚᱱ ᱢᱮᱞᱟ ᱨᱮᱦᱚᱸ ᱥᱩᱡᱚᱠ ᱤᱧ ᱧᱟᱢᱞᱮᱫᱟ ᱢᱮᱞᱟᱭ ᱞᱟᱹᱜᱤᱫᱛᱮ ᱟᱨᱦᱚᱸ ᱱᱚᱣᱟ ᱥᱮᱞᱟᱭ ᱤᱧ ᱵᱟᱲᱟᱭ ᱦᱚᱛᱮᱡᱛᱮ ᱤᱧᱫᱚ ᱟᱭᱢᱟ ᱦᱚᱲᱠᱩᱧ ᱪᱤᱫ ᱟᱠᱟᱫ ᱠᱚᱣᱟ ᱟᱨ ᱴᱨᱮᱱᱟᱨ ᱨᱮᱱᱟᱜ ᱥᱩᱡᱚᱜ ᱦᱚᱧ ᱧᱟᱢ ᱟᱠᱟᱫᱟ ᱴᱨᱮᱱᱟᱨ ᱦᱤᱥᱟᱹᱵ ᱛᱮᱦᱚᱧ ᱠᱟᱹᱢᱤ ᱟᱠᱟᱫᱟ ᱚᱱᱟ ᱱᱚᱣᱟ ᱥᱮᱞᱟᱭ ᱠᱟᱹᱢᱤ ᱵᱟᱲᱟᱭ ᱠᱟᱛᱮᱫ ᱟᱨ ᱱᱤᱛᱦᱚᱧ ᱠᱟᱹᱢᱤᱭᱮᱫ ᱠᱟᱱ ᱜᱮᱭᱟ ᱟᱨ ᱤᱧᱟᱹᱜ ᱯᱟᱥᱮ ᱚᱲᱟᱜ ᱨᱮᱱ ᱠᱚᱦᱚᱸᱧ ᱪᱮᱫ ᱟᱠᱩ ᱠᱟᱱᱟ ᱞᱟᱹᱭ ᱟᱠᱩ ᱠᱟᱹᱱᱟᱹᱧ ᱟᱨ ᱤᱧ ᱨᱮᱱ ᱡᱟᱦᱟᱸᱭ ᱵᱷᱟᱭᱯᱚ ᱜᱤᱫᱽᱨᱟᱹ ᱢᱮᱱᱟᱭ ᱟᱠᱟᱫᱮᱭᱟ ᱵᱟᱨᱚ ᱵᱚᱷᱚᱨ ᱨᱮᱱ ᱩᱱᱤᱦᱚ ᱱᱤᱛᱚᱜ ᱥᱮᱞᱟᱭ ᱱᱤᱛᱠᱷᱚᱱᱤᱧ ᱪᱤᱫ ᱩᱪᱩᱭᱫᱤ ᱠᱟᱱᱟ ᱡᱮᱢᱚᱱ ᱤᱧ ᱢᱤᱫ ᱫᱤᱱ ᱦᱤᱞᱟᱹᱜ ᱦᱟᱨᱟᱠᱟᱛᱮᱜ ᱤᱧᱞᱮᱠᱟ ᱱᱚᱣᱟ ᱥᱮᱞᱟᱭ ᱠᱚᱭ ᱪᱤᱫ ᱫᱟᱲᱤᱭᱟᱜ ᱚᱱᱟᱛᱮ ᱩᱱᱤ ᱱᱤᱛᱦᱚ ᱚᱞᱚᱜ ᱯᱟᱲᱦᱟᱜ ᱥᱟᱶᱛᱮ ᱚᱞᱚᱜ ᱯᱟᱲᱟᱦᱟᱜ ᱠᱩᱧ ᱪᱤᱫ ᱩᱪᱩᱭᱮᱫᱤ ᱠᱟᱱᱟ ᱟᱨ ᱛᱤᱱᱟᱹᱜ ᱫᱤᱱ ᱤᱧ ᱢᱮᱫ ᱢᱟᱨᱥᱟᱞ ᱛᱟᱦᱮᱱ ᱛᱤᱧᱟᱹ ᱩᱱᱟᱹᱜ ᱰᱤᱱ ᱤᱧᱫᱚ ᱱᱚᱣᱟᱠᱩᱧ ᱥᱮᱞᱟᱭᱤᱧ ᱠᱟᱹᱢᱤᱭᱟ ᱟᱨ ᱡᱚᱫᱤ ᱟᱨᱦᱚᱸ ᱥᱩᱡᱚᱜᱤᱧ ᱧᱟᱢᱟ ᱡᱟᱦᱟᱸ ᱦᱟᱴᱨᱮ ᱫᱩᱲᱩᱵ ᱞᱟᱹᱜᱤᱫ ᱛᱮ ᱥᱮ ᱢᱮᱞᱟᱨᱮ ᱫᱩᱲᱩᱵ ᱞᱟᱹᱜᱤᱫ ᱛᱮ ᱡᱮᱢᱚᱱ ᱱᱚᱰᱮ ᱢᱮᱱᱟᱜ ᱟᱠᱟᱫᱟ ᱦᱚᱥᱛᱚ ᱥᱤᱞᱯᱚ ᱢᱮᱞᱟ ᱱᱚᱣᱟᱠᱚᱨᱮ ᱡᱚᱫᱤ ᱤᱧ ᱫᱩᱲᱩᱵ ᱥᱩᱡᱚᱜ ᱤᱧ ᱧᱟᱢᱟ ᱱᱤᱛᱚᱜ ᱪᱮᱥᱴᱟᱨᱮ ᱢᱤᱱᱟᱹᱧᱼᱟ ᱡᱮᱢᱚᱱ ᱱᱚᱣᱟ ᱠᱟᱹᱢᱤ ᱱᱤᱭᱮ ᱤᱧᱤᱧ ᱫᱩᱲᱩᱵ ᱫᱟᱲᱮᱭᱟᱜ ᱱᱚᱣᱟ ᱨᱮᱜᱮ ᱟᱨᱚ ᱤᱧ ᱪᱮᱥᱴᱟ ᱨᱮᱜᱮ ᱢᱤᱱᱟᱹᱧ ᱟᱠᱟᱫᱤᱧᱟᱹ ᱟᱨ ᱛᱤᱱᱟᱹᱜ ᱚᱰᱟᱨ ᱤᱧ ᱧᱟᱢ ᱮᱫᱟ ᱥᱟᱹᱲᱤ ᱪᱟᱫᱚᱨ ᱵᱞᱟᱣᱩᱡ ᱯᱤᱥ ᱡᱚᱛᱚᱜᱤᱧ ᱥᱮᱞᱟᱭᱮᱫᱟ ᱚᱰᱟᱨ ᱨᱮᱱᱟᱜ ᱦᱚᱧ ᱠᱟᱹᱢᱤᱭᱮᱫᱟ ᱟᱨ ᱤᱧᱟᱹᱜ ᱦᱚᱧ ᱠᱟᱹᱢᱤ ᱤᱫᱤᱭᱮᱫ ᱠᱟᱱᱜᱮᱭᱟ ᱚᱱᱟᱛᱮ ᱤᱧ ᱢᱚᱪ ᱤᱧ ᱟᱹᱭᱠᱟᱹᱣᱟ ᱟᱨ ᱥᱩᱢᱟᱹᱭᱦᱚᱸ ᱠᱟᱴᱟᱜ ᱛᱤᱧᱟᱹ ᱚᱱᱟᱛᱮ ᱤᱧ ᱱᱤᱛᱚᱜ ᱤᱧ ᱠᱟᱹᱢᱤᱭᱮᱫ ᱠᱟᱱᱜᱮᱭᱟ